ᱦᱮᱸ ᱤᱧᱦᱚᱸ ᱱᱚᱝᱠᱟ ᱠᱟᱴᱷ ᱨᱮᱱᱟᱜ ᱢᱤᱫᱴᱟᱝ ᱪᱷᱩᱨᱤᱧ ᱵᱮᱱᱟᱣ ᱞᱮᱜ ᱛᱟᱦᱮᱸᱜ ᱮᱜ ᱡᱟᱛᱨᱟ ᱨᱮ ᱧᱮᱞ ᱞᱮᱜ ᱛᱟᱦᱮᱸᱜ ᱱᱚᱣᱟ ᱫᱚ ᱥᱟᱶᱛᱟ ᱥᱚᱸᱜᱷᱟᱨᱮ ᱥᱮᱭᱟᱞᱚᱢ ᱡᱟᱛᱨᱟ ᱨᱮᱱᱟᱜ ᱧᱩᱛᱩᱢ ᱚᱱᱟᱨᱮ ᱡᱚᱠᱷᱚᱱ ᱵᱷᱤᱞᱮᱱ ᱠᱚ ᱜᱚᱡᱮ ᱠᱟᱱᱟ ᱛᱚᱠᱷᱚᱱ ᱚᱱᱟ ᱠᱟᱴᱷ ᱨᱮᱱᱟᱜ ᱪᱷᱩᱨᱤ ᱠᱚ ᱵᱮᱵᱚᱦᱟᱨ ᱞᱮᱫ ᱛᱟᱦᱮᱸᱜ ᱚᱱᱟᱧ ᱧᱮᱞ ᱞᱮᱜ ᱛᱟᱦᱮᱸᱜ